ᱥᱤᱢ ᱟᱹᱥᱩᱞ ᱫᱚ ᱫᱚᱢᱮ ᱢᱚᱡᱽ ᱡᱚᱛᱚ ᱦᱚᱲ ᱜᱮᱢ ᱟᱹᱥᱩᱞ ᱫᱟᱲᱮᱭᱟᱠᱚᱣᱟ ᱠᱤᱱᱛᱩ ᱩᱱᱠᱩ ᱥᱤᱢ ᱫᱚ ᱫᱚᱢᱮ ᱨᱚᱠᱚᱢ ᱜᱮᱠᱚ ᱦᱩᱭᱩᱜ ᱛᱮ ᱚᱱᱟ ᱠᱷᱚᱱ ᱦᱚᱸ ᱢᱟᱱᱮ ᱟᱵᱚ ᱫᱚᱵᱚᱱ ᱵᱟᱲᱟᱭᱟ ᱡᱮᱢᱚᱱ ᱥᱟᱺᱰᱤ ᱟᱨ ᱮᱸᱜᱟ ᱟᱨ ᱥᱟᱺᱰᱤ ᱫᱚ ᱦᱩᱭᱩᱜ ᱛᱮᱠᱚ ᱫᱚᱢᱮ ᱢᱚᱡᱽ ᱜᱮ ᱞᱮᱧᱡᱮᱨ ᱜᱮ ᱩᱵᱽ ᱛᱟᱠᱚ ᱟᱨ ᱵᱚᱦᱚᱜ ᱨᱮ ᱵᱟᱦᱟ ᱛᱟᱦᱮᱱ ᱛᱟᱠᱚ ᱛᱮ ᱟᱨ ᱩᱱᱠᱩ ᱫᱚᱠᱚ ᱠᱩᱠᱲᱩᱭᱟ ᱟᱨ ᱠᱟᱞᱚᱴ ᱠᱚ ᱦᱩᱭᱩᱜ ᱛᱮ ᱩᱱᱠᱩ ᱫᱚ ᱵᱟᱠᱚ ᱠᱩᱠᱲᱩᱭᱟ ᱟᱨ ᱩᱱᱠᱩᱣᱟᱜ ᱩᱜ ᱫᱚ ᱥᱟᱺᱰᱤ ᱞᱮᱠᱟ ᱫᱚ ᱵᱟᱝ ᱥᱟᱺᱰᱤᱭᱟᱜ ᱡᱮᱢᱚᱱ ᱞᱮᱧᱡᱮᱨ ᱜᱮ ᱠᱤᱱᱛᱩ ᱩᱱᱠᱩᱣᱟᱜ ᱫᱚ ᱞᱮᱧᱡᱮᱨ ᱫᱚ ᱵᱟᱝ ᱛᱟᱦᱮᱱ ᱛᱟᱠᱚ ᱛᱮ ᱟᱨ ᱥᱟᱺᱰᱤ ᱫᱚ ᱵᱟᱠᱚ ᱵᱤᱞᱤᱭ ᱛᱮ ᱠᱤᱱᱛᱩ ᱟᱨ ᱱᱩᱠᱩ ᱠᱟᱞᱚᱴ ᱫᱚᱠᱚ ᱵᱤᱞᱤᱭᱟ ᱟᱨ ᱥᱟᱺᱰᱤ ᱫᱚ ᱢᱟᱱᱮ ᱥᱮᱛᱟᱜ ᱵᱷᱳᱨ ᱨᱮ ᱡᱚᱛᱚ ᱦᱚᱲ ᱵᱮᱨᱮᱫ ᱞᱟᱦᱟᱨᱮ ᱩᱱᱠᱩ ᱫᱚᱠᱚ ᱠᱩᱠᱲᱩᱭᱟ ᱡᱟᱛᱮ ᱟᱵᱚ ᱵᱩᱡᱽ ᱟᱵᱚᱱ ᱡᱮ ᱥᱮᱛᱟᱜ ᱟᱠᱟᱱᱟ ᱟᱨ ᱤᱱᱟᱹ ᱦᱚᱛᱮᱫ ᱛᱮ ᱥᱟᱺᱰᱤ ᱟᱨ ᱠᱟᱞᱚᱴ ᱫᱚᱵᱚᱱ ᱧᱮᱞ ᱴᱷᱤᱠ ᱟᱠᱟᱫ ᱠᱚᱣᱟ ᱥᱟᱺᱰᱤ ᱫᱚ ᱵᱟᱠᱚ ᱵᱤᱞᱤᱛᱮ ᱠᱤᱱᱛᱩ ᱠᱟᱞᱚᱴ ᱫᱚᱠᱚ ᱵᱤᱞᱤᱭᱟ